ᱤᱧᱟᱜ ᱵᱟᱜᱟᱱ ᱨᱮ ᱛᱟᱹᱨᱩᱵ ᱡᱤᱱᱛᱤ ᱯᱤᱯᱤᱲᱤ ᱮᱢᱟᱱ ᱠᱚ ᱧᱮᱞ ᱡᱚᱠᱷᱟᱱ ᱚᱠᱛᱮ ᱤᱧ ᱡᱟᱦᱟᱸ ᱟᱱᱟᱴ ᱠᱚᱨᱮᱧ ᱯᱟᱲᱟᱣ ᱠᱟᱱᱟ ᱚᱱᱟ ᱫᱚ ᱦᱩᱭᱩᱜ ᱠᱟᱱᱟ ᱠᱩᱞ ᱛᱟᱹᱨᱩᱵ ᱡᱩᱫᱤᱢ ᱟᱥᱩᱞ ᱠᱟᱭ ᱠᱷᱟᱡ ᱛᱟᱦᱞᱮ ᱩᱱᱤ ᱛᱟᱹᱨᱩᱵ ᱞᱟᱜᱤᱜ ᱪᱮᱜ ᱮ ᱡᱚᱢᱟ ᱚᱱᱟ ᱠᱚ ᱟᱜᱩ ᱦᱩᱭᱩᱜ ᱛᱟᱢᱟ ᱛᱟᱨ ᱯᱚᱨ ᱩᱱᱤ ᱛᱟᱹᱨᱩᱵ ᱛᱚ ᱨᱩᱣᱟᱹ ᱦᱟᱥᱩᱭᱮ ᱠᱷᱟᱡ ᱛᱚ ᱩᱱᱤ ᱫᱚ ᱵᱟᱭ ᱨᱚᱲ ᱫᱟᱲᱮᱭᱟᱜᱼᱟ ᱵᱟᱭ ᱞᱟᱹᱭ ᱫᱟᱲᱮᱭᱟᱢᱟ ᱟᱢ ᱛᱟᱦᱞᱮ ᱩᱱᱤ ᱛᱟᱹᱨᱩᱵ ᱧᱮᱞ ᱠᱟᱛᱮᱜ ᱜᱮ ᱵᱩᱡᱷᱟᱹᱣ ᱦᱩᱭᱩᱜ ᱛᱟᱢᱟ ᱩᱱᱤ ᱛᱟᱹᱨᱩᱵ ᱪᱮᱜ ᱞᱮᱠᱟ ᱢᱮᱱᱟᱭ ᱠᱟᱫᱮᱭᱟ ᱩᱱᱤ ᱴᱷᱤᱠ ᱴᱷᱟᱠᱮ ᱫᱟᱬᱟᱱ ᱠᱟᱱᱟ ᱥᱮ ᱵᱟᱝ ᱛᱟᱨ ᱯᱚᱨᱮ ᱨᱩᱣᱟᱹ ᱦᱟᱥᱩᱭᱮ ᱠᱷᱟᱡ ᱩᱱᱤ ᱫᱚ ᱛᱟᱦᱞᱮ ᱦᱟᱱᱛᱮ ᱱᱟᱛᱮ ᱟᱞᱚᱭ ᱪᱟᱞᱟᱜ ᱞᱟᱡ ᱠᱚ ᱦᱟᱥᱩᱭᱮ ᱠᱷᱟᱡ ᱛᱚᱠᱷᱚᱱ ᱫᱚ ᱛᱟᱦᱞᱮ ᱚᱱᱟ ᱠᱚ ᱧᱮᱞ ᱠᱟᱛᱮᱜ ᱟᱢ ᱵᱩᱡᱷᱟᱹᱣ ᱦᱩᱭᱩᱜ ᱛᱟᱢᱟ ᱡᱮ ᱛᱟᱨᱩᱯ ᱫᱚ ᱛᱟᱦᱞᱮ ᱨᱩᱣᱟᱹᱭᱮ ᱠᱟᱱᱟ ᱛᱚᱠᱷᱚᱱ ᱰᱟᱠᱛᱟᱨ ᱟᱜᱩᱭᱮ ᱦᱩᱭᱩᱜᱼᱟ ᱰᱟᱠᱛᱟᱨ ᱫᱤᱭᱮ ᱛᱟᱦᱞᱮ ᱛᱟᱨᱩᱯ ᱪᱮᱠᱟᱯ ᱪᱚᱭᱮ ᱦᱩᱭᱩᱜᱼᱟ ᱪᱮᱠᱟᱯ ᱠᱟᱛᱮᱜᱩᱱᱤ ᱨᱟᱱ ᱠᱚ ᱮᱢᱟᱭ ᱦᱩᱭᱩᱜᱼᱟ ᱟᱨ ᱡᱤᱱᱛᱤ ᱯᱤᱯᱲᱤ ᱩᱝᱠᱩ ᱦᱚᱸ ᱚᱝᱠᱟ ᱜᱮ ᱩᱝᱠᱩ ᱪᱮᱜ ᱠᱚᱠᱚ ᱡᱚᱢᱟ ᱚᱱᱟ ᱠᱚ ᱟᱜᱩᱣ ᱠᱚ ᱦᱩᱭᱩᱜᱼᱟ ᱩᱝᱠᱩ ᱦᱚᱸᱛᱚ ᱟᱨ ᱵᱟᱠᱚ ᱞᱟᱹᱭ ᱫᱟᱲᱮᱭᱟᱜᱼᱟ ᱡᱮ ᱪᱮᱜ ᱞᱮᱠᱟ ᱨᱩᱣᱟᱹ ᱦᱟᱥᱩᱭᱮᱫᱮ ᱠᱟᱱᱟ ᱚᱱᱟ ᱠᱚᱫᱚ ᱟᱨ ᱟᱢ ᱥᱚᱸᱜᱮᱫ ᱫᱚ ᱵᱟᱭ ᱜᱟᱞᱢᱟᱨᱟᱣ ᱫᱟᱲᱮᱭᱟᱜᱼᱟ ᱟᱢ ᱩᱱᱤ ᱧᱮᱞ ᱠᱟᱛᱮᱜ ᱜᱮ ᱵᱩᱡᱷᱟᱹᱣ ᱦᱩᱭᱩᱜ ᱛᱟᱢᱟ ᱡᱮ ᱩᱱᱤ ᱫᱚ ᱪᱮᱜ ᱞᱮᱠᱟ ᱢᱮᱱᱟᱭ ᱠᱟᱫᱮᱭᱟ ᱟᱨ ᱡᱩᱫᱤ ᱨᱩᱣᱟᱹ ᱦᱟᱥᱩᱭᱮ ᱠᱷᱟᱡ ᱫᱚ ᱢᱚᱱᱮ ᱠᱚᱨᱚ ᱢᱤᱜᱴᱮᱡ ᱢᱚᱭᱩᱨ ᱜᱮ ᱩᱱᱤ ᱡᱩᱫᱤ ᱴᱷᱤᱠ ᱴᱷᱟᱠ ᱵᱟᱭ ᱡᱚᱢ ᱠᱷᱟᱡ ᱡᱚᱢᱟᱜ ᱮᱢ ᱠᱟᱛᱮᱫ ᱛᱟᱦᱞᱮ ᱛᱚᱠᱷᱚᱱ ᱟᱢᱮᱢ ᱵᱩᱡᱷᱟᱹᱣᱟ ᱡᱮ ᱱᱩᱭ ᱫᱚ ᱚᱠᱟ ᱴᱷᱮᱠ ᱪᱚ ᱪᱮᱜ ᱥᱚᱥᱥᱟᱭ ᱵᱩᱡᱷᱟᱹᱣ ᱫᱟ ᱚᱱᱟ ᱠᱟᱨᱚᱱ ᱜᱮ ᱴᱷᱤᱠ ᱴᱷᱟᱠ ᱵᱟᱭ ᱡᱚᱢ ᱫᱟ ᱛᱚᱠᱷᱚᱱ ᱟᱢ ᱰᱟᱠᱛᱟᱨ ᱟᱜᱩ ᱠᱟᱛᱮᱜ ᱩᱱᱤ ᱢᱚᱭᱩᱨᱮᱢ ᱪᱮᱠᱟᱯ ᱪᱚᱭ ᱭᱟ ᱪᱮᱠᱟᱯ ᱪᱚ ᱠᱟᱛᱮᱜ ᱰᱟᱠᱛᱟᱨ ᱡᱟ ᱨᱟᱱᱮ ᱮᱢᱚᱜᱼᱟ ᱚᱱᱟ ᱠᱚ ᱡᱚᱢ ᱪᱚᱭᱮ